ᱦᱮᱞᱳ ᱦᱮᱸ ᱟᱪᱪᱷᱟ ᱞᱟᱹᱭ ᱢᱮ ᱦᱮᱸ ᱦᱮᱸ ᱠᱩᱲᱤ ᱦᱚᱯᱚᱱ ᱠᱚᱫᱚ ᱱᱚᱝᱠᱟ ᱠᱚ ᱥᱟᱡ ᱥᱟᱯᱲᱟᱜᱼᱟ ᱡᱟᱦᱟᱸ ᱫᱚ ᱟᱠᱚᱣᱟᱜ ᱦᱚᱨᱚᱜ ᱵᱟᱸᱫᱮ ᱪᱩᱲᱤ ᱢᱟᱞᱟ ᱞᱤᱯᱤᱥᱴᱤᱠ ᱟᱝᱴᱷᱤ ᱛᱚᱲᱟ ᱟᱞᱛᱟ ᱩᱱᱟᱹᱜ ᱠᱤᱪᱷᱩ ᱥᱩᱫ ᱵᱟᱦᱟ ᱟᱨ ᱥᱟᱶᱛᱟ ᱨᱮᱱᱟᱜ ᱵᱟᱸᱫᱮ ᱞᱮᱠᱟᱛᱮᱫᱚ ᱟᱵᱚᱫᱚ ᱥᱟᱯᱴᱟ ᱵᱟᱸᱫᱮ ᱛᱟᱵᱚᱱ ᱚᱱᱟ ᱜᱮᱠᱚ ᱵᱟᱸᱫᱮᱜᱼᱟ ᱟᱨ ᱥᱟᱡᱟᱜ ᱟᱠᱚ ᱥᱩᱫ ᱵᱟᱦᱟ ᱠᱚᱠᱚ ᱞᱟᱜᱟᱣᱟ ᱚᱝᱠᱟ ᱦᱮᱸ ᱦᱩᱸ ᱥᱚᱦᱚᱨᱟᱭ ᱮᱱᱮᱡ ᱨᱮᱫᱚ ᱟᱫᱷᱮᱠ ᱠᱚᱫᱚ ᱯᱮ ᱢᱟᱦᱟ ᱠᱚ ᱢᱟᱱᱟᱣᱟᱛᱚ ᱟᱨ ᱟᱫᱷᱮᱠ ᱠᱚᱫᱚ ᱢᱚᱬᱮ ᱢᱟᱦᱟ ᱟᱨ ᱪᱩᱢᱟᱹᱲᱟ ᱚᱠᱛᱚ ᱫᱚ ᱱᱚᱝᱠᱟ ᱠᱚ ᱵᱟᱸᱫᱮᱭᱟ ᱡᱟᱦᱟᱸ ᱫᱚ ᱯᱟᱴ ᱵᱟᱸᱫᱮ ᱞᱮᱠᱟ ᱜᱮ ᱪᱮᱛᱟᱱ ᱥᱮᱡ ᱠᱚ ᱜᱚᱜ ᱞᱟᱫᱮ ᱠᱟᱜᱼᱟ ᱚᱱᱠᱟ ᱟᱨ ᱮᱱᱮᱡ ᱪᱟᱞᱟᱜ ᱥᱚᱢᱚᱭ ᱫᱚ ᱱᱚᱝᱠᱟ ᱯᱟᱴ ᱵᱟᱸᱫᱮ ᱜᱮ ᱟᱨ ᱥᱟᱡ ᱥᱟᱯᱲᱟᱣ ᱵᱷᱟᱜᱮ ᱴᱷᱤᱠ ᱡᱟᱛᱮ ᱪᱮᱨᱦᱟᱭ ᱧᱮᱞᱚᱜ ᱢᱟ ᱚᱱᱠᱟ ᱠᱟᱛᱮ ᱦᱮᱸ ᱦᱮᱸ ᱠᱩᱲᱤ ᱦᱚᱯᱚᱱ ᱠᱚᱫᱚ ᱡᱟᱦᱟᱸ ᱫᱚ ᱡᱟᱛᱮ ᱢᱤᱫ ᱜᱮᱠᱚ ᱧᱮᱞᱚᱜ ᱢᱟ ᱚᱱᱠᱟ ᱠᱟᱛᱮ ᱠᱚ ᱥᱟᱹᱛ ᱥᱟᱯᱲᱟᱣ ᱠᱚᱜᱼᱟ ᱯᱟᱴ ᱵᱟᱸᱫᱮ ᱠᱷᱟᱱ ᱯᱟᱴ ᱵᱟᱸᱫᱮ ᱜᱮ ᱢᱤᱫ ᱛᱮᱜᱮ ᱥᱩᱫ ᱵᱟᱦᱟ ᱠᱚᱦᱚ ᱢᱤᱫ ᱜᱮᱠᱚ ᱞᱟᱜᱟᱣ ᱠᱟᱜᱼᱟ ᱥᱮ ᱢᱟᱞᱟ ᱠᱚ ᱢᱤᱫ ᱜᱮᱠᱚ ᱦᱚᱨᱚᱜ ᱠᱟᱜᱼᱟ ᱚᱱᱠᱟ ᱠᱟᱛᱮ ᱥᱟᱹᱛ ᱥᱟᱯᱲᱟᱣ ᱠᱚᱜᱼᱟ ᱠᱚ ᱢᱟᱱᱮ ᱢᱤᱫ ᱜᱮ ᱡᱟᱛᱮ ᱡᱟᱦᱟᱸ ᱫᱚ ᱱᱟᱯᱟᱭ ᱥᱟᱺᱦᱤᱡ ᱧᱮᱞᱚᱜ ᱢᱟ ᱚᱱᱠᱟ ᱞᱮᱠᱟ ᱟᱨ ᱠᱚᱲᱟ ᱦᱚᱯᱚᱱ ᱫᱚ ᱩᱱᱠᱩ ᱦᱚᱸ ᱮᱠᱤᱭ ᱜᱮᱠᱚ ᱥᱟᱡᱟᱜᱼᱟ ᱩᱱᱠᱩ ᱦᱚᱸ ᱫᱷᱩᱛᱤ ᱥᱮ ᱡᱟᱦᱟᱱᱟᱜ ᱜᱮᱧᱡᱤ ᱠᱚ ᱦᱚᱨᱚᱜ ᱠᱟᱜᱼᱟ ᱡᱟᱛᱮ ᱡᱮᱢᱚᱱ ᱢᱚᱸᱡ ᱜᱮ ᱧᱮᱞᱚᱜ ᱢᱟ ᱢᱤᱫ ᱞᱮᱠᱟ ᱠᱚ ᱦᱚᱨᱚᱜ ᱵᱟᱸᱫᱮ ᱠᱚᱜᱼᱟ ᱦᱮᱸ ᱦᱮᱸ ᱫᱟᱸᱥᱟᱭ ᱮᱱᱮᱡ ᱨᱮᱫᱚ ᱱᱚᱝᱠᱟ ᱠᱚ ᱥᱟᱹᱛᱚᱜᱼᱟ ᱡᱟᱦᱟᱸ ᱫᱚ ᱚᱠᱚᱭ ᱠᱚᱫᱚ ᱠᱩᱲᱤ ᱜᱤᱫᱟᱹᱨ ᱠᱚ ᱥᱟᱡᱟᱜ ᱥᱟᱱᱟ ᱠᱚᱣᱟ ᱩᱱᱠᱩ ᱫᱚ ᱠᱩᱲᱤ ᱞᱮᱠᱟ ᱠᱚ ᱦᱚᱨᱚᱜ ᱵᱟᱸᱫᱮᱜᱼᱟ ᱟᱨ ᱚᱠᱚᱭ ᱠᱚᱫᱚ ᱠᱚᱲᱟ ᱞᱮᱠᱟ ᱜᱮ ᱚᱠᱚᱭ ᱠᱚᱫᱚ ᱡᱮᱢᱚᱱ ᱤᱭᱟᱹ ᱡᱩᱫᱤ ᱫᱟᱸᱥᱟᱭ ᱮᱱᱮᱡ ᱨᱮᱫᱚ ᱵᱷᱩᱣᱟᱹᱝ ᱥᱟᱯᱟᱵ ᱛᱟᱦᱮᱱᱟ ᱫᱟᱸᱥᱟᱭ ᱮᱱᱮᱡ ᱨᱮᱫᱚ ᱵᱷᱩᱣᱟᱹᱝ ᱥᱟᱯᱟᱵ ᱛᱟᱦᱮᱱᱟ ᱟᱨ ᱥᱟᱹᱛ ᱥᱟᱯᱲᱟᱣ ᱠᱚᱜᱼᱟ ᱠᱚ ᱟᱨ ᱜᱤᱫᱟᱹᱨ ᱠᱚᱴᱷᱮᱱ ᱫᱚ ᱚᱱᱮ ᱛᱷᱟᱹᱨᱤ ᱠᱚᱠᱚ ᱨᱩ ᱵᱟᱲᱟ ᱦᱚᱪᱚ ᱠᱚᱣᱟ ᱱᱚᱝᱠᱟ ᱞᱮᱠᱟ ᱠᱟᱛᱮᱫ ᱟᱪᱪᱷᱟ ᱢᱟ ᱛᱟᱦᱚᱞᱮ ᱦᱮᱸ